ᱡᱚᱦᱟᱨ ᱜᱮ ᱵᱤᱫᱩᱛ ᱵᱤᱵᱷᱟᱜᱽᱨᱮᱱ ᱜᱚᱢᱠᱮ ᱠᱚ

ᱟᱥᱱᱟ ᱜᱨᱟᱢ ᱠᱷᱚᱱᱤᱧ ᱦᱮᱡ ᱟᱠᱟᱱ

ᱡᱤᱵᱩᱨᱟᱢ ᱦᱮᱢᱵᱨᱚᱢ ᱮᱹᱴ ᱟᱥᱱᱟ ᱯᱳᱥᱴ ᱟᱥᱱᱟ ᱰᱤᱥᱴ ᱢᱚᱭᱩᱨᱵᱷᱚᱸᱡᱽ ᱳᱰᱤᱥᱟ ᱛᱚ ᱤᱧ ᱱᱚᱣᱟ ᱵᱤᱡᱽᱱᱮᱥ ᱵᱟᱨᱮᱛᱮ ᱤᱧᱟᱹᱜ ᱫᱚᱨᱠᱟᱨ ᱤᱭᱟᱹᱛᱮ ᱛᱚ ᱤᱧ ᱵᱤᱡᱽᱞᱤ ᱵᱟᱝ ᱵᱤᱫᱩᱛ ᱦᱩᱱᱟᱹᱝ ᱤᱧᱯᱮ ᱡᱚᱜᱟᱲᱟᱹᱧ ᱠᱷᱟᱱ ᱟᱹᱰᱤ ᱱᱟᱯᱟᱭᱚᱜᱼᱟ ᱛᱚ ᱟᱨᱚ ᱚᱱᱟ ᱵᱷᱤᱛᱤᱨᱨᱮ ᱟᱨ ᱪᱮᱫ ᱪᱮᱫ ᱰᱚᱠᱚᱢᱮᱴᱥ ᱠᱚ ᱫᱚᱨᱠᱟᱨᱚᱜᱼᱟ ᱚᱱᱟ ᱠᱚ ᱦᱩᱱᱟᱹᱝ ᱯᱮ ᱵᱟᱲᱟᱭ ᱪᱚᱧ ᱠᱷᱟᱱ ᱚᱱᱟᱠᱚ ᱤᱧ ᱟᱹᱜᱩ ᱠᱟᱛᱮᱫ ᱟᱯᱮᱴᱷᱮᱱᱤᱧ ᱫᱟᱠᱷᱚᱞ ᱛᱟᱵᱚᱱᱟ ᱟᱨ ᱚᱱᱟ ᱦᱤᱥᱟᱹᱵ

ᱛᱟᱵᱚ ᱠᱟᱹᱢᱤᱨᱮ ᱜᱚᱲᱚᱯᱮ ᱤᱢᱟᱹᱧᱟ ᱚᱱᱟᱛᱮ ᱟᱹᱰᱤ ᱟᱹᱰᱤ ᱟᱯᱮᱴᱷᱮᱱ

ᱟᱪᱪᱷᱟ ᱟᱪᱪᱷᱟ ᱴᱷᱤᱠ ᱢᱮᱱᱟᱜᱼᱟ ᱛᱚᱵᱮ ᱡᱮ ᱟᱫᱷᱟᱨ

ᱯᱟᱥᱯᱳᱴ ᱟᱨᱵᱟᱝ ᱵᱷᱳᱴᱟᱨ ᱟᱭᱰᱤ ᱡᱚᱢᱤ ᱯᱚᱴᱟ ᱚᱱᱟᱠᱚ ᱟᱹᱜᱩ ᱟᱹᱜᱩ ᱠᱟᱛᱮ ᱜᱟᱯᱟᱧ ᱦᱤᱡᱩᱜ ᱛᱟᱵᱚᱱᱟ ᱛᱚᱵᱮ

ᱚᱱᱟᱠᱚ ᱟᱹᱜᱩ ᱠᱟᱛᱮᱫ ᱟᱯᱮᱴᱷᱮᱱᱤᱧ ᱫᱟᱠᱷᱚᱞᱟ ᱟᱨ ᱤᱧ ᱵᱤᱫᱩᱛ ᱛᱟᱵᱚᱱᱯᱮ ᱤᱢᱟᱹᱧᱟ ᱢᱮᱱᱛᱮ ᱤᱧ ᱟᱯᱮᱴᱷᱮᱱ ᱱᱮᱦᱚᱨ

ᱟᱹᱰᱤ ᱟᱹᱰᱤ

ᱢᱟ ᱛᱚᱵᱮ ᱱᱟᱯᱟᱭ ᱮᱢ ᱠᱟᱛᱮᱜ ᱤᱧ ᱦᱤᱡᱩᱜ ᱠᱟᱱᱟ